ᱞᱚᱠᱰᱟᱣᱩᱱ ᱨᱮ ᱡᱚᱠᱷᱚᱱ ᱟᱵᱚ ᱡᱚᱛᱚ ᱦᱚᱲᱟᱜ ᱥᱚᱢᱚᱭ ᱵᱟᱝ ᱛᱟᱵᱚᱜ ᱠᱟᱱ ᱛᱟᱦᱮᱸᱱᱟ ᱡᱚᱛᱚ ᱦᱚᱲ ᱚᱲᱟᱜ ᱨᱮᱵᱚᱱ ᱟᱴᱚᱠ ᱟᱠᱟᱱ ᱛᱟᱦᱮᱸᱱᱟ ᱚᱱᱟ ᱥᱚᱢᱚᱭ ᱥᱚᱢᱚᱭ ᱛᱟᱵ ᱞᱟᱹᱜᱤᱫ ᱛᱮ ᱦᱚᱲ ᱯᱷᱮᱹᱥᱵᱩᱠ ᱨᱮ ᱡᱟᱦᱟᱸᱭ ᱫᱚ ᱦᱚᱹᱣᱟᱴᱥᱮᱯ ᱨᱮ ᱥᱚᱢᱚᱭ ᱠᱚ ᱯᱟᱨᱮᱫ ᱠᱟᱱ ᱛᱟᱦᱮᱸᱱᱟ ᱮᱵᱟᱨ ᱡᱮᱦᱮᱛᱩ ᱥᱟᱨᱟ ᱫᱤᱱ ᱯᱷᱳᱱ ᱴᱤᱵᱷᱤ ᱧᱮᱞᱼᱧᱮᱞ ᱞᱟᱸᱜᱟ ᱠᱟᱹᱢᱤ ᱦᱚᱸ ᱵᱟᱝ ᱡᱚᱛᱚ ᱵᱚᱱᱫᱚ ᱱᱤᱭᱟᱹ ᱢᱚᱫᱽᱫᱷᱮ ᱨᱮ ᱦᱚᱲ ᱡᱟᱦᱟᱸᱭ ᱡᱟᱦᱟᱸ ᱞᱮᱠᱟ ᱠᱚ ᱫᱟᱲᱮᱣᱟᱜᱼᱟ ᱱᱤᱡᱮᱣᱟᱜ ᱜᱩᱱ ᱠᱚ ᱥᱟᱢᱟᱝᱮᱫ ᱠᱟᱱ ᱛᱟᱦᱮᱸᱱᱟ ᱚᱱᱟ ᱢᱚᱫᱽᱫᱷᱮ ᱨᱮ ᱤᱧᱟᱹᱜ ᱠᱩᱥᱤ ᱫᱚ ᱛᱟᱦᱮᱸ ᱠᱟᱱᱟ ᱫᱟᱠᱟ ᱩᱛᱩ ᱫᱟᱠᱟ ᱩᱛᱩ ᱢᱚᱫᱽᱫᱷᱮ ᱨᱮ ᱤᱧᱤᱧ ᱪᱮᱥᱴᱟ ᱞᱮᱫᱟ ᱯᱷᱮᱹᱥᱵᱩᱠ ᱠᱷᱚᱱ ᱧᱮᱞ ᱠᱟᱛᱮ ᱜᱮ ᱰᱟᱞᱵᱚᱱᱟ ᱠᱚᱯᱷᱤ ᱡᱟᱦᱟᱸ ᱫᱚ ᱦᱩᱭᱩᱜ ᱠᱟᱱᱟ ᱠᱚᱯᱷᱤ ᱛᱚᱣᱟ ᱫᱤᱭᱮ ᱚᱱᱟ ᱵᱮᱱᱟᱣ ᱨᱮᱭᱟᱜ ᱱᱤᱭᱚᱢ ᱫᱚ ᱦᱩᱭᱩᱜ ᱠᱟᱱᱟ ᱟᱹᱰᱤ ᱜᱷᱟᱹᱲᱤᱡ ᱪᱟᱢᱚᱪ ᱫᱤᱭᱮ ᱜᱷᱟᱱᱴᱟ ᱠᱟᱛᱮ ᱯᱷᱮᱱᱟ ᱛᱩᱫ ᱤᱧ ᱦᱚᱸᱧ ᱪᱮᱥᱴᱟ ᱞᱮᱜᱟ ᱞᱮᱫᱟ ᱰᱟᱞᱜᱚᱱᱟ ᱠᱚᱯᱷᱤ ᱵᱮᱱᱟᱣ ᱠᱚᱯᱷᱤ ᱛᱚᱣᱟ ᱪᱤᱱᱤ ᱮᱢ ᱠᱟᱛᱮ ᱰᱟᱞᱜᱚᱱᱟ ᱠᱚᱯᱷᱤ ᱵᱮᱱᱟᱣᱤᱧ ᱪᱮᱥᱴᱟ ᱞᱮᱫᱟ ᱟᱹᱰᱤ ᱢᱚᱸᱡᱽ ᱦᱩᱭ ᱟᱠᱟᱱ ᱛᱟᱦᱮᱸᱱᱟ ᱤᱧ ᱤᱧ ᱜᱚᱜᱚ ᱛᱟᱹᱞᱤᱧ ᱞᱤᱧ ᱧᱩ ᱞᱮᱜᱟ ᱠᱮᱫᱟ ᱟᱹᱰᱤ ᱢᱚᱸᱡᱤᱧ ᱵᱩᱡᱷᱟᱹᱣ ᱞᱮᱫᱟ